ᱟᱵᱚᱣᱟᱜ ᱡᱟᱦᱟᱸ ᱯᱟᱞᱚᱝᱠᱷᱚ ᱪᱮᱛᱟᱱ ᱨᱮ ᱜᱚᱫᱤ ᱥᱮ ᱠᱟᱱᱛᱷᱟ ᱵᱚᱱ ᱟᱴᱮᱫ ᱮᱜ ᱫᱚ ᱚᱱᱟ ᱡᱟᱛᱮ ᱟᱞᱚ ᱦᱮᱸᱫᱮᱜ ᱢᱟ ᱚᱱᱟ ᱠᱷᱟᱹᱛᱤᱨ ᱛᱮ ᱵᱮᱰ ᱥᱤᱴ ᱫᱚᱵᱚᱱ ᱟᱴᱮᱫᱟ